ᱥᱟᱱᱛᱟᱞᱤ ᱯᱟᱹᱨᱥᱤᱫᱚ ᱟᱹᱰᱤ ᱟᱹᱫᱽ ᱨᱮᱱᱟᱜ ᱯᱟᱹᱨᱥᱤ ᱠᱟᱱᱟ ᱟᱨ ᱚᱱᱟ ᱞᱮᱠᱟ ᱛᱮᱜᱮ ᱟᱵᱚ ᱥᱚᱨᱠᱟᱨᱤ ᱜᱚᱛᱚ ᱵᱷᱟᱵᱮ ᱟᱵᱚ ᱥᱤᱠᱨᱤᱛᱤᱭ ᱮᱢᱠᱟᱣᱟᱜ ᱵᱚᱱᱟ ᱟᱨ ᱡᱮᱞᱮᱠᱟ ᱚᱱᱟ ᱟᱵᱚᱫᱚ ᱮᱴᱟ ᱦᱤᱱᱫᱤ ᱥᱚᱸᱜᱮ ᱠᱤᱪᱷᱩᱴᱟ ᱦᱚᱞᱮᱣ ᱢᱤᱞ ᱢᱮᱱᱟᱜ ᱛᱟᱵᱚᱱᱟ ᱟᱨ ᱮᱴᱟᱜ ᱮᱴᱟᱜ ᱯᱟᱹᱨᱥᱤᱫᱚ ᱩᱱᱟᱹᱜ ᱢᱤᱞᱫᱚ ᱵᱟᱹᱱᱩᱜᱼᱟ ᱥᱚᱨᱠᱟᱨᱤᱼᱜᱚᱛᱚ ᱵᱷᱟᱵᱮ ᱥᱤᱠᱨᱤᱛᱤ ᱮᱢᱠᱟᱜ ᱠᱚ ᱨᱮᱦᱚᱸ ᱚᱱᱟᱠᱚ ᱥᱚᱸᱜᱮ ᱡᱚᱲᱟᱣᱫᱚ ᱵᱟᱹᱱᱩᱜ ᱛᱟᱠᱚᱣᱟ ᱰᱷᱮᱨᱫᱚ ᱟᱨ ᱥᱟᱱᱛᱟᱞᱤ ᱯᱟᱹᱨᱥᱤᱫᱚ ᱰᱷᱮᱨᱜᱮ ᱦᱤᱱᱫᱤ ᱥᱟᱶ ᱢᱮᱥᱟ ᱢᱮᱱᱟᱜᱼᱟ ᱟᱨ ᱦᱤᱱᱫᱤᱫᱚ ᱚᱱᱟᱛᱮ ᱨᱟᱥᱴᱨᱚ ᱵᱷᱟᱥᱟ ᱠᱟᱱᱟ ᱟᱨ ᱤᱧᱫᱚ ᱚᱱᱟᱛᱮᱧ ᱠᱩᱥᱤᱭᱟᱜ ᱜᱮᱭᱟ ᱡᱮᱦᱮᱛᱩ ᱥᱚᱝᱵᱤᱫᱷᱟᱱᱨᱮ ᱥᱤᱠᱨᱤᱛᱤᱵᱚᱱ ᱧᱟᱢ ᱟᱠᱟᱫᱟ ᱱᱚᱣᱟᱜᱮ